ᱦᱮᱞᱳ ᱱᱚᱣᱟ ᱨᱮᱥᱴᱩᱨᱮᱱᱴ ᱠᱟᱱᱟ ᱚᱸᱻ ᱤᱧ ᱱᱚᱣᱟ ᱡᱚᱢ ᱢᱟᱱᱮ ᱮᱢᱱᱤ ᱴᱤᱯᱷᱤᱱ ᱨᱮᱱᱟᱜ ᱤᱭᱟᱹᱧ ᱠᱷᱚᱡᱚᱜ ᱠᱟᱱᱟ ᱡᱮᱢᱚᱱ ᱨᱩᱴᱤ ᱫᱚᱭ ᱢᱤᱥᱴᱤ ᱡᱮ ᱱᱚᱣᱟ ᱧᱟᱢᱚᱜᱼᱟ ᱟᱫᱚ ᱛᱤᱱᱟᱹᱜ ᱵᱟᱨᱚᱴᱟ ᱠᱚᱛᱮ ᱤᱧ ᱞᱟᱜᱟᱣ ᱤᱧᱟᱹ ᱟᱫᱚ ᱛᱤᱱᱟᱹᱜ ᱜᱟᱱ ᱠᱚᱛᱮ ᱥᱮᱴᱮᱨᱚᱜᱼᱟ ᱟᱫᱚ ᱥᱮᱴᱮᱨᱚᱜᱼᱟ ᱟᱫᱚ ᱛᱤᱱᱟᱹᱜ ᱫᱤᱱ ᱵᱤᱞ ᱛᱤᱞ ᱛᱤᱱᱟᱹᱜ ᱦᱩᱭᱱᱟ ᱛᱤᱱᱟᱹᱜ ᱪᱷᱟᱲᱤᱧ ᱧᱟᱢᱟ ᱱᱚᱣᱟ ᱠᱚ ᱞᱟᱹᱭ ᱢᱮ ᱡᱮ ᱟᱨᱦᱚᱸ ᱮᱢᱚᱱ ᱤᱭᱟᱹ ᱠᱟᱱᱟ ᱡᱮ ᱫᱟᱠᱟ ᱩᱛᱩ ᱧᱟᱢᱚᱜᱼᱟ ᱥᱮ ᱵᱟᱝ ᱧᱟᱢᱚᱜᱼᱟ ᱱᱤᱭᱟᱹ ᱦᱚᱸ ᱞᱟᱹᱭᱟᱹᱧ ᱢᱮ ᱡᱮ ᱟᱨᱦᱚᱸ ᱮᱢᱚᱱ ᱛᱤᱨᱮ ᱯᱚᱭᱥᱟ ᱦᱩᱭ ᱫᱟᱲᱮᱭᱟᱜᱼᱟ ᱚᱱᱟ ᱠᱚ ᱞᱟᱹᱭᱟᱹᱧ ᱢᱮ ᱡᱮ ᱛᱤᱱᱟᱹᱜ ᱥᱳᱢᱳᱭ ᱯᱳᱪᱷᱟᱣ ᱫᱟᱲᱮᱭᱟᱜᱼᱟ